ᱦᱮᱸ ᱦᱮᱞᱳ ᱦᱮᱸ ᱥᱟᱨ ᱤᱧᱤᱧ ᱢᱮᱱᱮᱫᱟ ᱤᱭᱟᱹᱧ ᱢᱮᱱᱮᱫᱟ ᱚᱵᱷᱤᱡᱤᱛ ᱱᱚᱛᱮ ᱠᱷᱚᱱ ᱦᱮᱸ ᱱᱚᱛᱮ ᱜᱟᱡᱳᱞ ᱠᱷᱚᱱᱟᱜ ᱤᱧ ᱢᱮᱱᱮᱫᱟ ᱟᱪᱷᱟ ᱥᱟᱨ ᱤᱧᱫᱩᱧ ᱢᱮᱱᱮᱫ ᱠᱟᱱ ᱛᱟᱦᱮᱱᱟ ᱜᱟᱞᱢᱟᱨᱟᱣ ᱫᱚ ᱪᱮᱫ ᱚᱱᱟ ᱠᱚᱪᱤᱝᱨᱮᱱᱟᱜ ᱜᱮ ᱤᱧᱤᱧ ᱠᱳᱪᱤᱝ ᱨᱮᱱᱟᱜ ᱜᱟᱞᱢᱟᱨᱟᱣ ᱤᱧ ᱢᱮᱱᱮᱫᱟ

ᱤᱭᱟᱹ ᱯᱷᱩᱴᱵᱚᱞ ᱨᱮᱱᱟᱜ ᱥᱟᱨ ᱟᱫᱚ ᱯᱷᱩᱴᱵᱚᱞ ᱨᱮᱱᱟᱜ ᱠᱳᱪᱤᱝ ᱦᱟᱛ ᱫᱚ ᱱᱮᱠᱟ ᱪᱮᱫ ᱵᱷᱚᱨᱛᱤᱜ ᱤᱧ ᱢᱮᱱᱮᱫᱟ ᱟᱫᱚ ᱪᱮᱫ ᱵᱷᱚᱨᱛᱤ ᱫᱚ ᱦᱩᱭᱩᱜ ᱜᱮᱪᱚ ᱦᱟᱝ ᱩᱢᱮᱨ ᱫᱚ ᱢᱚᱴᱟᱢᱩᱴᱤ ᱵᱤᱥ ᱫᱩᱦᱟᱡᱟᱨ ᱴᱟᱠᱟ ᱚᱸᱻ ᱪᱮᱫ ᱠᱚ ᱪᱮᱫ ᱠᱚ ᱫᱤᱱ ᱥᱟᱨ ᱟᱴᱴᱟ ᱠᱷᱚᱡ ᱮᱜᱟᱨᱚᱴᱟ

ᱟᱨ ᱥᱟᱨ ᱢᱮᱱᱮᱫ ᱠᱟᱱ ᱛᱟᱦᱮᱱᱟᱹᱧ ᱡᱟᱦᱟᱱᱟᱜ ᱱᱚᱰᱮ ᱤᱧᱟᱹᱜ ᱥᱟᱡᱟᱣ ᱠᱷᱮᱛᱚᱨ ᱫᱚ ᱪᱮᱫ ᱚᱸᱰᱮ ᱠᱷᱚᱡ ᱜᱮ ᱛᱟᱦᱮᱱᱟ ᱠᱤ ᱥᱮ ᱤᱫᱤ ᱛᱚᱨᱟᱭ ᱦᱩᱭᱩᱜᱼᱟ

ᱢᱟᱱᱮ ᱚᱱᱟ ᱠᱚᱱ ᱴᱚᱱ ᱜᱤ

ᱟᱪᱷᱟ ᱴᱷᱤᱠ ᱜᱮᱭᱟ ᱥᱟᱨ ᱦᱮᱸ ᱤᱧ ᱛᱟᱦᱚᱞᱮᱧ ᱪᱟᱞᱟᱜᱼᱟ ᱦᱟᱸᱜ

ᱟᱪᱷᱟ ᱴᱷᱤᱠ ᱜᱮᱭᱟ ᱴᱷᱤᱠ ᱜᱮᱭᱟ ᱛᱚᱵᱮᱨ ᱥᱟᱨ